ᱚᱰᱟᱨ ᱤᱴᱞᱤ ᱟᱨ ᱞᱟᱹᱰᱩ ᱜᱤᱧ ᱠᱷᱚᱡᱚᱜ ᱠᱟᱱᱟ ᱯᱚᱱᱫᱨᱚ ᱯᱮᱴᱤ ᱫᱚ ᱜᱟᱛᱮ ᱠᱚ ᱦᱤᱡᱩᱜ ᱠᱟᱱᱟ ᱠᱚ ᱚᱱᱟ ᱞᱟᱹᱜᱤᱫ ᱤᱧ ᱢᱮᱛᱟ ᱯᱮ ᱠᱟᱱᱟ ᱡᱮ ᱱᱚᱣᱟ ᱠᱚ ᱥᱟᱹᱨᱭᱟᱹᱯᱩᱥ ᱟᱛᱳ ᱛᱮ ᱥᱮᱴᱮᱨ ᱠᱟᱜ ᱯᱮ ᱱᱚᱣᱟ ᱠᱚᱧ ᱢᱮᱛᱟᱣ ᱟᱯᱮ ᱠᱟᱱᱟ ᱡᱮ ᱟᱞᱚ ᱠᱚᱢᱚᱜ ᱢᱟ ᱢᱮᱱᱛᱮᱫ ᱱᱚᱣᱟ ᱞᱟᱹᱰᱩ ᱠᱚ ᱤᱱᱟᱹ ᱫᱩ ᱛᱟᱹᱨᱤᱠᱷ ᱥᱮᱴᱮᱨ ᱠᱟᱜ ᱯᱮ ᱟᱞᱮ ᱥᱟᱹᱨᱟᱹᱭᱯᱩᱥ ᱟᱛᱳ ᱛᱮ ᱤᱧ ᱟᱯᱮ ᱠᱚᱧ ᱱᱮᱦᱚᱨ ᱟᱯᱮ ᱠᱟᱱᱟ ᱠᱤ ᱯᱚᱱᱨᱚ ᱜᱚᱴᱮᱡ ᱜᱟᱛᱮ ᱛᱤᱧ ᱠᱚ ᱦᱤᱡᱩᱜ ᱠᱟᱱᱟ ᱚᱱᱟ ᱠᱷᱚᱡ ᱟᱞᱚ ᱠᱚᱢᱚᱜ ᱢᱟ ᱡᱮ ᱡᱚᱛᱚ ᱠᱚ ᱥᱟᱴᱟᱜ ᱢᱟ ᱢᱮᱱᱛᱮ ᱟᱯᱮ ᱠᱚᱧ ᱢᱮᱛᱟ ᱟᱯᱮ ᱠᱟᱱᱟ ᱱᱚᱣᱟ ᱡᱚᱢᱟᱜ ᱠᱚ ᱱᱟᱭᱛᱮ ᱱᱟᱯᱟᱭ ᱛᱮᱜᱮ ᱟᱹᱜᱩ ᱠᱟᱜ ᱯᱮ ᱟᱨ ᱟᱯᱮ ᱠᱚ ᱟᱹᱰᱤ ᱟᱹᱰᱤ ᱥᱟᱨᱦᱟᱣ ᱤᱧ ᱮᱢᱟ ᱯᱮᱭᱟ ᱚᱱᱟ ᱞᱟᱹᱜᱤᱫ ᱤᱧ ᱠᱷᱚᱡᱚᱜ ᱠᱟᱱᱟ ᱡᱮ ᱤᱧ ᱨᱮᱱ ᱜᱟᱛᱮ ᱥᱟᱶ ᱧᱟᱯᱟᱢ ᱠᱟᱛᱮᱫ ᱦᱚᱸ ᱟᱹᱰᱤ ᱵᱮᱥ ᱟᱹᱰᱤ ᱢᱚᱡᱽ ᱯᱮ ᱵᱩᱡᱷᱟᱹᱣᱟ ᱠᱤ ᱤᱱᱟᱹᱜ ᱴᱷᱩ ᱞᱟᱹᱰᱩᱞᱮ ᱟᱹᱜᱩᱣᱟᱫ ᱠᱚᱣᱟ ᱢᱮᱱᱛᱮ ᱥᱚᱨᱤᱛᱟ ᱚᱲᱟᱜ ᱛᱮ ᱚᱱᱟ ᱠᱩᱧ ᱢᱮᱛᱟ ᱟᱯᱮ ᱠᱟᱱᱟ ᱡᱮ ᱠᱚᱢ ᱟᱞᱚ ᱠᱚᱢᱚᱜ ᱢᱟ ᱵᱮᱥ ᱛᱮᱜᱮ ᱥᱮᱴᱮᱨ ᱠᱟᱜ ᱯᱮ ᱚᱱᱟ ᱥᱟᱞᱟᱜ ᱡᱚᱛᱚ ᱠᱚᱜᱮ ᱡᱚᱦᱟᱨ